ᱦᱮᱸ ᱤᱧᱤᱧ ᱢᱚᱱᱮᱭᱟ ᱞᱚᱠᱰᱟᱣᱩᱱ ᱨᱮ ᱦᱚᱲ ᱠᱚᱫᱚ ᱠᱚ ᱢᱳᱵᱟᱭᱤᱞ ᱞᱮᱯᱴᱚᱯ ᱨᱮ ᱵᱮᱵᱚᱦᱟᱨ ᱠᱚ ᱮᱦᱚᱵ ᱟᱠᱟᱫᱟ ᱦᱚᱸ ᱪᱮᱫᱟᱜ ᱥᱮ ᱟᱞᱮ ᱠᱚᱦᱚᱸ ᱥᱠᱩᱞ ᱠᱚᱨᱮ ᱠᱚᱞᱮᱡᱽ ᱠᱚᱨᱮ ᱞᱚᱠᱰᱟᱣᱩᱱ ᱠᱷᱚᱱᱜᱮ ᱢᱳᱵᱟᱭᱤᱞ ᱢᱮᱛᱟᱞᱮ ᱠᱟᱱᱟ ᱠᱚ ᱚᱱᱞᱟᱭᱤᱱ ᱠᱞᱟᱥ ᱦᱩᱭᱩᱜᱼᱟ ᱞᱚᱠᱰᱟᱣᱩᱱ ᱪᱷᱩᱴᱤ ᱠᱚᱠᱚ ᱮᱢᱟᱜ ᱞᱮᱭᱟ ᱥᱠᱩᱞ ᱨᱮ ᱠᱚᱞᱮᱡᱽ ᱨᱮ ᱠᱤ ᱱᱤᱛᱚᱜ ᱫᱚ ᱞᱚᱠᱰᱟᱣᱩᱱ ᱯᱷᱳᱱ ᱠᱤᱨᱤᱧ ᱯᱮ ᱚᱱᱞᱟᱭᱤᱱ ᱠᱞᱟᱥ ᱜᱮ ᱦᱩᱭᱩᱜᱼᱟ ᱟᱨ ᱚᱱᱞᱟᱭᱤᱱ ᱠᱞᱟᱥ ᱛᱮᱜᱮ ᱯᱷᱤᱨ ᱤᱭᱹ ᱠᱚᱛᱮ ᱞᱮᱯᱴᱚᱯ ᱠᱚᱛᱮᱜᱮ ᱤᱭᱟᱹ ᱠᱚ ᱦᱩᱭ ᱮᱱᱟ ᱡᱚᱛᱚ ᱟᱞᱮᱭᱟᱜ ᱯᱟᱲᱦᱟᱣ ᱠᱚ ᱦᱩᱭᱩᱜ ᱠᱟᱱ ᱛᱟᱦᱮᱱᱚᱜᱼᱟ ᱚᱱᱞᱟᱭᱤᱱ ᱠᱞᱟᱥ ᱚᱱᱞᱟᱭᱤᱱ ᱠᱚᱪᱤᱝ ᱡᱚᱛᱚᱣᱟᱜ ᱚᱱᱞᱟᱭᱤᱱ ᱜᱮ ᱟᱨ ᱚᱱᱟ ᱞᱚᱠᱰᱟᱣᱩᱱ ᱛᱮᱜᱮ ᱡᱚᱛᱚᱣᱟᱜ ᱢᱟᱱᱮ ᱚᱱᱞᱟᱭᱤᱱ ᱤᱭᱟᱹ ᱫᱚ ᱮᱦᱚᱵ ᱠᱟᱱᱟ ᱵᱟᱠᱷᱟᱱ ᱪᱮᱫ ᱦᱚᱸ ᱵᱟᱝ ᱛᱟᱦᱮᱸ ᱠᱟᱱᱟ ᱢᱟᱲᱟᱝ ᱟᱞᱮ ᱫᱚ ᱪᱮᱫ ᱦᱚᱸ ᱵᱟᱞᱮ ᱵᱟᱲᱟᱭ ᱛᱟᱦᱮᱱ ᱢᱳᱵᱟᱭᱤᱞ ᱵᱟᱨᱮ ᱛᱮᱫᱚ ᱯᱷᱤᱨ ᱪᱮᱫ ᱦᱚᱸ ᱨᱟᱭ ᱨᱤᱛᱤ ᱪᱮᱫ ᱦᱚᱸ ᱵᱟᱝ ᱪᱮᱫ ᱦᱚᱸ ᱵᱟᱞᱮ ᱵᱟᱲᱟᱭ ᱛᱟᱦᱮᱱ ᱟᱨ ᱚᱱᱟ ᱤᱭᱟᱹ ᱛᱮ ᱚᱱᱟ ᱤᱭᱟᱹ ᱛᱮᱜᱮᱞᱮ ᱪᱮᱫ ᱮᱱᱟᱞᱮ ᱞᱚᱠᱰᱟᱣᱩᱱ ᱤᱭᱟᱹ ᱨᱮᱜᱮ ᱯᱷᱳᱴᱳ ᱠᱟᱛᱮᱫ ᱫᱚᱢᱮ ᱟᱞᱮᱭᱟᱝ ᱟᱨ ᱥᱮ ᱚᱲᱟᱜ ᱠᱷᱚᱱ ᱠᱟᱹᱢᱤ ᱥᱟᱶᱛᱮ ᱟᱢᱟᱜ ᱠᱟᱹᱢᱤ ᱠᱚᱞᱮ ᱠᱚᱨᱟᱣ ᱠᱮᱫᱼᱟ ᱚᱲᱟᱜ ᱠᱷᱚᱱ ᱜᱮ ᱡᱚᱛᱚᱣᱟᱜ ᱚᱲᱟᱜ ᱠᱷᱚᱱᱜᱮ ᱡᱚᱛᱚ ᱚᱱᱞᱟᱭᱤᱱ ᱠᱞᱟᱥ ᱪᱷᱩᱴᱤ ᱠᱮᱫ ᱞᱮᱭᱟ ᱠᱚ ᱥᱩᱠᱞ ᱠᱚᱨᱮ ᱠᱚᱞᱮᱡᱽ ᱠᱚᱨᱮ ᱪᱷᱩᱴᱤ ᱠᱚ ᱮᱢᱟᱜ ᱞᱮᱭᱟ ᱚᱱᱟ ᱚᱱᱞᱟᱭᱤᱱ ᱛᱮᱜᱮ ᱠᱞᱟᱥ ᱦᱩᱭᱩᱜ ᱠᱟᱱ ᱛᱟᱦᱮᱱ ᱚᱱᱞᱟᱭᱤᱱ ᱜᱮ ᱡᱚᱠᱷᱚᱱ ᱠᱷᱚᱱ ᱮᱦᱚᱵ ᱠᱟᱱᱟ ᱦᱟᱸᱜ ᱩᱱ ᱠᱷᱚᱱ ᱜᱮ ᱟᱹᱰᱤ ᱡᱟᱹᱥᱛᱤ ᱜᱮᱦᱟᱸᱜ ᱚᱱᱞᱟᱭᱤᱱ ᱱᱤᱭᱟᱹ ᱦᱚᱸ ᱚᱱᱟ ᱛᱮᱜᱮ ᱦᱚᱲ ᱠᱚᱦᱚᱸ ᱵᱟᱝ ᱠᱚ ᱵᱟᱲᱟᱭ ᱛᱟᱦᱮᱱᱟ ᱪᱮᱫ ᱛᱮᱦᱚᱸ ᱵᱟᱝ ᱛᱳ ᱟᱞᱮ ᱛᱮᱜᱮ ᱞᱮ ᱤᱭᱟᱹ ᱠᱮᱫᱼᱟ ᱯᱷᱤᱨ ᱠᱤᱨᱤᱧ ᱟᱜ ᱞᱮᱭᱟ ᱠᱚ ᱯᱷᱳᱱ ᱚᱱᱟ ᱛᱮᱜᱮ ᱡᱚᱛᱚᱣᱟᱜ